ᱦᱮᱞᱳ ᱦᱩᱸ ᱚᱠᱟᱨᱮ ᱞᱟᱜᱟᱣ ᱟᱠᱟᱱᱟ ᱤᱧᱫᱚ ᱢᱟᱞᱫᱟ ᱠᱷᱚᱱᱤᱧ ᱨᱚᱲᱮᱫ ᱠᱟᱱᱟ ᱦᱮᱸ ᱪᱮᱫ ᱠᱟᱱᱟ ᱟᱫᱚ ᱤᱭᱟᱹ ᱢᱟᱱᱮ ᱟᱸᱡᱚᱢᱟᱠᱟᱫᱟᱹᱧ ᱟᱢᱫᱚ ᱠᱟᱛᱷᱟᱡ ᱤᱥᱤᱱ ᱵᱟᱥᱟᱝ ᱟᱹᱰᱤᱢ ᱵᱟᱲᱟᱭᱟ ᱦᱩᱸ ᱪᱮᱫᱠᱚᱢ ᱤᱥᱤᱱ ᱵᱟᱥᱟᱝ ᱮᱫᱟ ᱦᱩᱸ ᱟᱨ ᱟᱯᱮ ᱥᱮᱱᱫᱚ ᱢᱟᱱᱮ ᱪᱮᱫ ᱠᱚᱠᱚ ᱡᱚᱢ ᱧᱩᱭᱟ ᱰᱷᱮᱨ ᱟᱨ ᱛᱤᱱᱟᱹᱜ ᱴᱟᱹᱭᱤᱢ ᱫᱟᱠᱟ ᱩᱛᱩ ᱠᱚᱫᱚ ᱠᱚ ᱡᱚᱢᱟ ᱚᱱᱟ ᱚᱱᱟ ᱞᱟᱹᱜᱤᱫ ᱜᱤᱧ ᱯᱷᱳᱱ ᱞᱮᱫᱟ ᱢᱟᱱᱮ ᱟᱯᱮ ᱥᱮᱱ ᱢᱟᱱᱮ ᱪᱮᱫ ᱞᱮᱠᱟ ᱠᱚ ᱡᱚᱢ ᱧᱩᱭᱟ ᱵᱟᱠᱚ ᱡᱚᱢ ᱧᱩᱭᱟ ᱢᱟᱱᱮ ᱟᱨ ᱤᱥᱤᱱ ᱵᱟᱟᱝ ᱦᱚᱸ ᱵᱚᱞᱮ ᱢᱚᱸᱡᱜᱮᱢ ᱵᱟᱲᱟᱭᱟ ᱚᱱᱮ ᱚᱱᱟ ᱠᱚ ᱞᱟᱹᱜᱤᱫ ᱜᱤᱧ ᱯᱷᱳᱱ ᱞᱮᱫᱟ ᱢᱟ ᱛᱚᱵᱮᱧ ᱫᱚᱦᱚᱭᱫᱟ ᱡᱩᱫᱤ ᱟᱨᱦᱚᱸ ᱡᱩᱫᱤ ᱤᱭᱟᱹ ᱯᱟᱲᱟᱜ ᱠᱷᱟᱡ ᱤᱧ ᱯᱷᱳᱱᱟ ᱦᱟᱸᱜ ᱴᱷᱤᱠᱜᱮᱟ